ᱤᱧᱟᱹᱜ ᱤᱥᱠᱩᱞ ᱨᱮᱫᱚ ᱤᱥᱠᱩᱞ ᱟᱨ ᱠᱚᱞᱮᱡᱽ ᱨᱮ ᱥᱟᱬᱮᱥ ᱯᱟᱱᱛᱷᱟ ᱫᱚ ᱵᱟᱝ ᱛᱟᱦᱮᱸ ᱠᱟᱱᱟ ᱪᱮᱫᱟᱜ ᱥᱮ ᱤᱧ ᱱᱚᱣᱟ ᱤᱥᱠᱩᱞ ᱠᱚᱞᱮᱡᱽ ᱨᱮ ᱥᱚᱨᱮᱥ ᱯᱟᱱᱛᱷᱟ ᱠᱚ ᱤᱧᱟᱹᱜ ᱥᱤᱞᱮᱵᱟᱥ ᱠᱷᱚᱱ ᱵᱟᱹᱱᱩᱜᱼᱟ ᱡᱩᱫᱤ ᱤᱧᱟᱹᱜ ᱛᱟᱦᱮᱸ ᱠᱚᱜᱼᱟ ᱛᱟᱦᱚᱞᱮ ᱠᱷᱟᱱ ᱫᱚ ᱤᱧᱫᱚ ᱟᱹᱰᱤ ᱠᱩᱥᱤ ᱨᱟᱹᱥᱠᱟᱹᱧ ᱵᱩᱡᱷᱟᱹᱣ ᱜᱮᱭᱟ ᱱᱚᱣᱟ ᱥᱟᱬᱮᱥ ᱠᱷᱚᱱ ᱥᱚᱨᱮᱥ ᱯᱟᱱᱛᱷᱟ ᱨᱮ ᱥᱟᱬᱮᱥ ᱯᱟᱱᱛᱷᱟ ᱨᱮ ᱤᱧᱟᱹᱜ ᱞᱟᱹᱭ ᱛᱮᱱᱟᱜ ᱢᱟᱱᱮ ᱵᱟᱲᱟᱭ ᱛᱮᱱᱟᱜ ᱟᱹᱰᱤ ᱠᱤᱪᱷᱩ ᱛᱟᱦᱮᱸ ᱠᱟᱱᱟ ᱪᱮᱫᱟᱜ ᱥᱮ ᱤᱧᱟᱹᱜ ᱥᱤᱞᱮᱵᱟᱥ ᱨᱮ ᱵᱟᱹᱪᱩᱜᱼᱟ ᱚᱱᱟ ᱠᱷᱟᱹᱛᱤᱨ ᱵᱟᱹᱧ ᱵᱩᱡᱷᱟᱹᱣ ᱫᱟᱲᱮ ᱠᱟᱣᱫᱟ ᱡᱩᱫᱤ ᱛᱟᱦᱮᱸ ᱠᱚᱜᱼᱟ ᱤᱧ ᱫᱚ ᱟᱹᱰᱤ ᱱᱟᱯᱟᱭ ᱛᱮ ᱟᱹᱰᱤ ᱟᱹᱰᱤ ᱱᱟᱯᱟᱭ ᱛᱤᱧ ᱯᱟᱲᱦᱟᱣ ᱠᱮᱭᱟ ᱪᱮᱫᱟᱜ ᱥᱮ ᱱᱚᱣᱟᱨᱮ ᱪᱮᱫ ᱠᱚ ᱜᱟᱹᱦᱤᱨ ᱠᱚ ᱪᱮᱫ ᱠᱚ ᱚᱞ ᱢᱮᱱᱟᱜᱼᱟ ᱥᱮ ᱵᱟᱲᱟᱭ ᱛᱮᱱᱟᱜ ᱢᱮᱱᱟᱜᱼᱟ ᱦᱮᱲᱮᱢ ᱠᱚ ᱠᱟᱥᱟ ᱠᱚ ᱱᱤᱭᱟᱹ ᱠᱚᱜᱮ ᱵᱟᱲᱟᱭ ᱛᱮᱱᱟᱜ ᱛᱟᱦᱮᱸ ᱠᱟᱱᱟ ᱪᱮᱫᱟᱜ ᱥᱮ ᱠᱟᱨᱚᱱ ᱤᱧᱟᱜ ᱥᱚᱨᱮᱥ ᱯᱟᱱᱛᱷᱟ ᱨᱮ ᱵᱟᱹᱪᱩᱜᱼᱟ ᱤᱧᱟᱜ ᱥᱤᱞᱮᱵᱟᱥ ᱨᱮ ᱵᱟᱹᱪᱩᱜᱼᱟ ᱤᱧᱫᱚ ᱪᱤᱠᱟᱹᱛᱮ ᱠᱚᱨᱟᱣ ᱤᱧ ᱱᱚᱣᱟ ᱠᱚᱨᱟᱣ ᱡᱩᱫᱤ ᱛᱟᱦᱮᱸ ᱠᱚᱜ ᱛᱤᱧᱟᱹ ᱟᱹᱰᱤ ᱠᱩᱥᱤ ᱨᱟᱹᱥᱠᱟᱹ ᱠᱟᱛᱮᱜ ᱤᱧ ᱠᱚᱨᱟᱣᱟ ᱠᱚᱨᱟᱣ ᱠᱮᱭᱟ